ᱦᱮᱸ ᱟᱞᱮ ᱯᱩᱨᱩᱞᱤᱭᱟᱹ ᱡᱮᱞᱟ ᱨᱮᱱᱟᱝ ᱥᱟᱶᱛᱟᱞ ᱛᱮ ᱦᱩᱭ ᱠᱟᱱᱟ ᱱᱚᱣᱟ ᱟᱹᱛᱩᱨᱮ ᱥᱳᱱᱟᱡᱩᱲᱤ ᱟᱹᱛᱩᱨᱮ ᱢᱤᱫᱴᱤᱱ ᱤᱥᱠᱩᱞ ᱠᱚᱞᱮᱡᱽ ᱦᱩᱭ ᱠᱟᱱᱟ ᱚᱞᱪᱤᱠᱤᱛᱮ ᱟᱨ ᱯᱩᱨᱩᱞᱤᱭᱟᱹ ᱡᱮᱞᱟᱨᱮ ᱢᱤᱫᱴᱮᱱ ᱠᱩᱥᱲᱟᱹᱵᱟᱹᱫᱽ ᱨᱮ ᱦᱩᱭ ᱠᱟᱱᱟ ᱥᱟᱹᱫᱷᱩ ᱨᱟᱢᱪᱟᱸᱫᱽ ᱟᱜ ᱢᱚᱱᱫᱤᱞ ᱦᱩᱭ ᱠᱟᱱᱟ ᱛᱟᱨᱯᱚᱨ ᱱᱤᱭᱟᱹ ᱡᱮᱞᱟ ᱯᱩᱨᱩᱞᱤᱭᱟᱹ ᱡᱮᱞᱟᱨᱮ ᱦᱩᱭ ᱠᱟᱱᱟ ᱡᱮ ᱟᱵᱚ ᱥᱟᱱᱛᱟᱞ ᱠᱚᱣᱟᱜ ᱵᱟᱦᱟ ᱥᱚᱦᱚᱨᱟᱭ ᱨᱮ ᱩᱯᱟᱹᱥ ᱦᱩᱭ ᱠᱟᱱᱟ ᱵᱟᱦᱟᱨᱮ ᱥᱚᱦᱚᱨᱟᱭ ᱨᱮ ᱩᱯᱟᱹᱥ ᱦᱩᱭᱩᱜᱼᱟ ᱱᱟᱨᱛᱟ ᱜᱤᱫᱽᱨᱟᱹ ᱡᱟᱱᱟᱢ ᱱᱟᱨᱛᱟ ᱪᱷᱟᱹᱴᱭᱟᱹᱨ ᱠᱚᱨᱮ ᱡᱮᱢᱚᱱ ᱩᱯᱟᱹᱥ ᱠᱟᱯᱟᱥ ᱦᱩᱭᱩᱜᱼᱟ ᱟᱭᱳᱼᱵᱟᱵᱟ ᱠᱚ ᱵᱚᱸᱜᱟ ᱛᱟᱞᱟ ᱞᱮᱱᱠᱷᱟᱱ ᱛᱚᱠᱷᱚᱱ ᱜᱚᱸ ᱩᱯᱟᱹᱥ ᱦᱩᱭᱩᱜᱼᱟ ᱢᱟᱹᱭ ᱵᱤᱴᱤ ᱛᱟᱠᱚ ᱵᱚᱱ ᱵᱟᱯᱞᱟ ᱵᱤᱦᱟᱹ ᱠᱚᱣᱟ ᱛᱚᱠᱷᱚᱱ ᱩᱯᱟᱹᱥ ᱦᱩᱭᱩᱜᱼᱟ ᱩᱯᱟᱹᱥ ᱠᱟᱯᱟᱥ ᱦᱩᱭᱩᱜᱼᱟ ᱱᱤᱭᱟᱹ ᱠᱚᱜᱮ ᱟᱨ ᱪᱮᱫ ᱪᱚᱝ ᱥᱟᱶᱛᱟᱞ ᱱᱤᱭᱟᱹ ᱠᱚᱜᱤᱧ ᱞᱟᱹᱭ ᱠᱟᱛᱮᱫ ᱤᱧ ᱢᱩᱪᱟᱹᱫ ᱫᱟ ᱥᱮ ᱪᱮᱫ